ᱦᱮᱸ ᱦᱮᱞᱳ ᱚᱠᱚᱭᱮᱢ ᱞᱟᱹᱭᱮᱫᱼᱟ ᱦᱮᱸ ᱚ ᱦᱮᱸ ᱞᱟᱹᱭ ᱢᱮ ᱦᱮᱸ ᱤᱧ ᱴᱷᱮᱱ ᱫᱚ ᱦᱚᱨᱚᱜ ᱵᱟᱸᱫᱮ ᱡᱚᱛᱚᱜᱮ ᱧᱟᱢᱚᱜᱼᱟ ᱞᱩᱛᱩᱨ ᱨᱮᱱᱟᱜ ᱡᱟᱸᱜᱟ ᱛᱚᱲᱟ ᱢᱟᱞᱟ ᱟᱨᱦᱚᱸ ᱠᱩᱲᱤ ᱜᱤᱫᱽᱨᱟᱹᱣᱟᱜ ᱥᱟᱡᱽ ᱟᱜ ᱡᱚᱛᱚᱜᱮ ᱧᱟᱢᱚᱜᱼᱟ ᱤᱧ ᱴᱷᱮᱱ ᱤᱧ ᱫᱚ ᱥᱚᱯᱛᱟ ᱫᱚ ᱫᱤᱱᱟᱹᱢ ᱫᱤᱱ ᱜᱮ ᱠᱷᱟᱹᱞᱤ ᱨᱚᱵᱤ ᱵᱟᱨ ᱫᱚ ᱵᱚᱱᱫᱚ ᱜᱮ ᱛᱟᱦᱮᱱ ᱛᱤᱧᱟᱹ ᱦᱮᱸ ᱦᱮᱸ ᱦᱤᱡᱩᱜ ᱢᱮ ᱫᱟᱢ ᱫᱚ ᱟᱢ ᱫᱚ ᱱᱚᱰᱮ ᱦᱮᱡ ᱠᱟᱛᱮᱫ ᱜᱮ ᱰᱤᱡᱟᱭᱤᱱ ᱠᱚ ᱧᱮᱞ ᱠᱩᱥᱤ ᱠᱟᱛᱮᱫ ᱜᱮ ᱟᱫᱚ ᱫᱟᱢ ᱞᱟᱹᱭ ᱦᱩᱭᱩᱜᱼᱟ ᱠᱚᱢ ᱥᱚᱢ ᱢᱚᱫᱽᱫᱷᱮ ᱫᱩ ᱥᱚ ᱛᱤᱱ ᱥᱚ ᱢᱮᱱᱟᱜᱼᱟ ᱡᱮᱢᱚᱱ ᱰᱤᱡᱟᱭᱤᱱ ᱛᱮᱢᱚᱱ ᱜᱮ ᱫᱟᱢ ᱵᱷᱟᱜᱮ ᱰᱤᱡᱟᱭᱤᱱ ᱫᱚ ᱰᱷᱮᱨ ᱫᱟᱢ ᱦᱮᱸ ᱟᱢᱟᱜ ᱴᱟᱭᱤᱢ ᱧᱮᱞ ᱢᱮ ᱛᱤᱥᱮᱢ ᱦᱤᱡᱩᱜᱼᱟ ᱳᱭ ᱤᱧ ᱫᱚ ᱢᱤᱫ ᱥᱚᱯᱛᱟ ᱥᱳᱢᱵᱟᱨ ᱠᱷᱚᱱ ᱥᱚᱱᱤᱵᱟᱨ ᱫᱚ ᱠᱷᱩᱞᱟᱹᱣ ᱜᱮ ᱛᱟᱦᱮᱱᱟ ᱠᱷᱟᱹᱞᱤ ᱨᱚᱵᱤᱵᱟᱨ ᱵᱚᱱᱫᱚ ᱜᱮ ᱦᱮᱸ ᱱᱟᱣᱟ ᱱᱟᱣᱟ ᱰᱤᱡᱟᱭᱤᱱᱤᱧ ᱟᱹᱜᱩᱣ ᱠᱟᱜ ᱜᱮᱭᱟ ᱦᱮᱸ ᱚᱱᱟ ᱠᱚ ᱧᱟᱢᱚᱜ ᱜᱮᱭᱟ ᱱᱮ ᱦᱟᱹᱞᱤ ᱜᱤᱧ ᱟᱹᱜᱩᱣ ᱠᱟᱹᱫᱟᱹᱧ ᱱᱟᱣᱟ ᱜᱮ ᱦᱮᱸ ᱛᱟᱦᱞᱮ ᱟᱢ ᱛᱤᱥᱮᱢ ᱦᱤᱡᱩᱜᱼᱟ ᱤᱧᱮᱢ ᱠᱚᱞ ᱠᱟᱛᱮᱢ ᱞᱟᱹᱭ ᱟᱹᱧᱟᱹᱢ ᱦᱮᱸ ᱴᱷᱤᱠ ᱜᱮᱭᱟ